ᱦᱮᱞᱳ ᱟᱢᱫᱚ ᱢᱤᱫᱴᱮᱱ ᱱᱟᱪᱚᱱᱤᱭᱟᱹ ᱚᱻ ᱟᱫᱚᱧ ᱢᱮᱱᱮᱫᱼᱟ ᱦᱳᱭ ᱚᱱᱟᱜᱮ ᱟᱫᱚᱞᱮ ᱢᱮᱱᱮᱫ ᱛᱟᱦᱮᱱ ᱱᱚᱸᱰᱮ ᱮᱱᱮᱡ ᱵᱟᱲᱟᱭ ᱠᱷᱟᱱ ᱯᱮ ᱟᱞᱮ ᱦᱚᱸᱞᱮ ᱪᱟᱞᱟᱣ ᱵᱟᱲᱟᱜᱼᱟ ᱥᱮ ᱨᱩᱥᱤᱠᱟ ᱦᱚᱲ ᱫᱚ ᱛᱟᱦᱚᱞᱮ ᱪᱮᱫ ᱠᱚ ᱛᱟᱯᱮ ᱢᱮᱱᱟᱜᱼᱟ ᱵᱟᱡᱽᱼᱵᱟᱡᱽᱱᱟ ᱠᱚᱫᱚ ᱢᱮᱱᱟᱜᱼᱟ ᱥᱮ ᱛᱟᱯᱮ ᱵᱟᱹᱱᱩᱜᱼᱟ ᱟᱞᱮᱭᱟᱜ ᱢᱟ ᱢᱮᱱᱟᱜ ᱜᱮᱭᱟ ᱛᱩᱢᱫᱟᱜ ᱢᱮᱱᱟᱜᱼᱟ ᱴᱟᱢᱟᱠ ᱢᱮᱱᱟᱜᱼᱟ ᱪᱚᱲᱪᱩᱲᱤ ᱢᱮᱱᱟᱜᱼᱟ ᱨᱮᱜᱽᱲᱟ ᱢᱮᱱᱟᱜᱼᱟ ᱟᱹᱰᱤ ᱨᱚᱠᱚᱢᱟᱜ ᱢᱮᱱᱟᱜᱼᱟ ᱚᱱᱟ ᱠᱚᱦᱚᱸ ᱦᱳᱭ ᱚᱱᱟ ᱜᱮᱛᱚ ᱞᱮ ᱢᱮᱱᱮᱫᱼᱟ ᱦᱩᱭᱩᱜ ᱫᱚ ᱟᱞᱮ ᱫᱚ ᱱᱚᱛᱮᱨᱮ ᱟᱞᱮ ᱫᱚ ᱢᱟᱱᱮ ᱤᱧᱦᱚᱸ ᱢᱤᱫᱴᱮᱱ ᱢᱟᱺᱫᱟᱹᱲᱤᱭᱟᱹ ᱠᱟᱹᱱᱟᱹᱧ ᱛᱚ ᱚᱱᱟ ᱛᱤᱧ ᱠᱩᱞᱤ ᱠᱟᱱ ᱛᱟᱦᱮᱸᱜ ᱟᱞᱮ ᱢᱟ ᱨᱩ ᱠᱚᱢᱟ ᱟᱹᱰᱤ ᱞᱮ ᱨᱟᱹᱥᱠᱟᱹᱜ ᱫᱚ ᱦᱳᱭ ᱚᱱᱟᱛᱤᱧ ᱢᱮᱱᱮᱫᱼᱟ ᱦᱟᱯᱮ ᱥᱮ ᱯᱷᱳᱱ ᱞᱮᱜᱟ ᱧᱚᱜ ᱦᱩᱭᱩᱜᱼᱟ ᱦᱳᱭ ᱦᱳᱭ ᱟᱨ ᱟᱯᱮ ᱴᱷᱮᱱ ᱫᱚ ᱛᱤᱱᱟᱹᱜ ᱥᱟᱢᱟᱱ ᱢᱮᱱᱟᱜᱼᱟ ᱛᱟᱯᱮ ᱟᱯᱮ ᱴᱷᱮᱡ ᱫᱚ ᱛᱤᱱᱟᱹᱜ ᱥᱟᱢᱟᱱ ᱢᱮᱱᱟᱜᱼᱟ ᱨᱩᱨᱩᱣᱟᱜ ᱠᱚ ᱦᱳᱭ ᱟᱞᱮ ᱴᱷᱮᱱ ᱢᱟ ᱦᱚᱲ ᱢᱮᱱᱟᱜ ᱠᱚᱣᱟ ᱦᱳᱭ ᱪᱮᱫ ᱪᱮᱫ ᱠᱚ ᱢᱮᱱᱟᱜᱼᱟ ᱢᱮᱱᱟᱜᱼᱟ ᱢᱟᱱᱮ ᱦᱚᱨᱚᱜ ᱵᱟᱸᱫᱮᱭᱟᱜ ᱢᱟ ᱵᱟᱹᱧ ᱠᱩᱞᱤᱭᱮᱫ ᱢᱮᱭᱟ ᱚᱱᱠᱟ ᱢᱟ ᱚᱱᱟ ᱢᱟ ᱵᱟᱹᱧ ᱠᱩᱞᱤᱭᱮᱫ ᱢᱮᱭᱟ ᱤᱧᱫᱩᱧ ᱢᱮᱱᱮᱫ ᱨᱩᱨᱩᱣᱟᱜ ᱪᱮᱫ ᱠᱚ ᱛᱟᱯᱮ ᱢᱮᱱᱟᱜ ᱤᱱᱟᱹᱜᱮ ᱛᱟᱯᱮ ᱢᱮᱱᱟᱜᱼᱟ ᱚ ᱦᱚᱸ ᱟᱨ ᱜᱷᱩᱲᱤ ᱠᱚᱫᱚ ᱵᱟᱹᱱᱩᱜᱼᱟ ᱦᱮᱸ ᱜᱷᱩᱲᱤ ᱠᱚᱫᱚ ᱵᱟᱹᱱᱩᱜᱼᱟ ᱪᱮ ᱜᱷᱩᱲᱤ ᱠᱚ ᱜᱷᱩᱲᱤ ᱠᱚ ᱨᱮᱸᱜᱽᱲᱟ ᱠᱚᱫᱚ ᱚᱱᱟᱜᱤᱧ ᱠᱩᱞᱤᱭᱮᱫ ᱢᱮ ᱴᱷᱤᱠ ᱜᱮᱭᱟ ᱛᱚᱵᱮ ᱤᱱᱠᱟᱹᱜᱮ ᱦᱳᱭ ᱦᱳᱭ ᱦᱤᱡᱩᱜ ᱯᱮ ᱦᱟᱸᱜ ᱱᱮᱶᱛᱟ ᱯᱮᱭᱟᱞᱮ ᱦᱳᱭ